ᱞᱟᱹᱜᱤᱫ ᱫᱚ ᱡᱚᱛᱚ ᱞᱮᱠᱟᱱᱟᱜ ᱨᱚᱲ ᱵᱟᱲᱟᱭ ᱫᱚᱨᱠᱟᱨ ᱢᱮᱱᱟᱜᱼᱟ ᱡᱮᱢᱚᱱ ᱡᱷᱟᱲᱠᱷᱚᱸᱰ ᱨᱮᱫᱚ ᱦᱤᱱᱫᱤ ᱠᱷᱚᱴᱴᱷᱟ ᱨᱚᱲ ᱵᱟᱲᱟᱭ ᱡᱟᱹᱨᱩᱨᱤ ᱠᱟᱱᱟ ᱟᱨ ᱵᱟᱝᱜᱟᱞ ᱨᱮᱫᱚ ᱵᱟᱝᱞᱟ ᱛᱮ ᱟᱨ ᱵᱤᱦᱟᱨ ᱨᱮᱫᱚ ᱵᱤᱦᱟᱨᱤ ᱛᱮ ᱩᱲᱤᱥᱥᱟ ᱨᱮᱫᱚ ᱩᱲᱤᱭᱟ ᱛᱮ ᱟᱨ ᱡᱟᱭᱜᱟ ᱚᱱᱩᱥᱟᱨ ᱨᱚᱲ ᱨᱮᱱᱟᱜ ᱫᱚᱨᱠᱟᱨ ᱢᱮᱱᱟᱜᱼᱟ ᱟᱨ ᱚᱱᱟ ᱤᱱᱟᱹ ᱠᱷᱟᱱ ᱞᱟᱹᱜᱤᱫ ᱛᱮᱦᱚᱸ ᱥᱩᱵᱤᱫᱷᱟ ᱵᱩᱡᱷᱟᱹᱜᱼᱟ ᱟᱨ ᱵᱤᱫᱮᱥ ᱨᱮᱫᱚ ᱛᱮ ᱚᱱᱟᱛᱮ ᱡᱚᱛᱚ ᱞᱮᱠᱟᱱᱟᱜ ᱨᱚᱲ ᱵᱟᱲᱟᱭ ᱫᱚᱨᱠᱟᱨ ᱠᱟᱱᱟ ᱟᱨ ᱞᱟᱹᱜᱤᱫ ᱛᱮ ᱥᱩᱵᱤᱫᱷᱟ ᱵᱩᱡᱷᱟᱹᱜᱼᱟ